ᱚᱠᱛᱚ ᱥᱟᱶ ᱥᱟᱶᱛᱮ ᱤᱧᱟᱹᱜ ᱴᱚᱴᱷᱟᱨᱮ ᱛᱤᱨᱞᱟᱹ ᱠᱚᱣᱟᱜ ᱮᱱᱮᱢ ᱱᱟᱥᱮᱱᱟᱜ ᱵᱚᱫᱚᱞ ᱠᱟᱱᱟ ᱥᱟᱱᱟᱢᱟᱜ ᱡᱮ ᱵᱚᱫᱚᱞ ᱩᱛᱟᱹᱨ ᱠᱟᱱᱟ ᱱᱚᱝᱠᱟᱹ ᱫᱚ ᱵᱟᱝ ᱱᱟᱥᱮᱱᱟᱜ ᱵᱚᱫᱚᱞ ᱠᱟᱱᱟ ᱵᱚᱫᱚᱞ ᱠᱟᱱᱟ ᱱᱤᱝᱠᱟᱹ ᱞᱮᱠᱟ ᱡᱮ ᱱᱮᱛᱟᱨ ᱛᱤᱨᱞᱟᱹ ᱠᱚᱫᱚ ᱱᱤᱡᱮᱛᱮ ᱵᱟᱧᱪᱟᱣ ᱨᱮᱭᱟᱜ ᱱᱤᱡᱮ ᱞᱮᱠᱟᱛᱮ ᱵᱟᱧᱪᱟᱣ ᱨᱮᱭᱟᱜ ᱟᱹᱭᱫᱟᱹᱨ ᱢᱮᱱᱟᱜ ᱟᱠᱟᱜ ᱛᱟᱠᱳᱣᱟ ᱟᱨ ᱱᱮᱛᱟᱨ ᱛᱤᱨᱞᱟᱹ ᱠᱚᱣᱟᱜ ᱥᱚᱨᱠᱟᱨ ᱯᱟᱦᱴᱟ ᱠᱷᱚᱱ ᱜᱚᱲᱚ ᱧᱟᱢ ᱠᱷᱟᱹᱛᱤᱨ ᱛᱮ ᱟᱹᱰᱤᱜᱟᱱ ᱜᱮ ᱵᱟᱧᱪᱟᱣ ᱥᱮ ᱱᱤᱡᱮᱨᱟᱜ ᱟᱹᱭᱫᱟᱹᱨ ᱠᱚ ᱧᱟᱢ ᱠᱟᱫᱟ ᱟᱨ ᱱᱮᱛᱟᱨ ᱠᱚ ᱛᱤᱨᱞᱟᱹ ᱫᱚ ᱚᱞᱚᱜ ᱠᱟᱱᱟ ᱠᱚ ᱚᱞᱚᱜ ᱠᱟᱛᱮ ᱟᱹᱰᱤᱜᱟᱱ ᱟᱹᱰᱤᱜᱟᱱ ᱵᱷᱟᱜᱮ ᱵᱷᱟᱜᱮ ᱴᱷᱟᱶ ᱠᱚ ᱦᱟᱢᱮᱴ ᱠᱟᱫᱟ ᱡᱟᱦᱟᱸ ᱛᱮ ᱟᱠᱚᱣᱟᱜ ᱡᱤᱭᱚᱱ ᱢᱟᱨᱥᱟᱞ ᱟᱠᱟᱱ ᱛᱟᱠᱚᱣᱟ ᱟᱨ ᱟᱠᱚᱣᱟᱜ ᱟᱹᱭᱫᱟᱹᱨ ᱧᱟᱢ ᱠᱟᱛᱮ ᱟᱠᱚ ᱦᱚᱸ ᱟᱹᱰᱤ ᱵᱮᱥᱛᱮ ᱡᱤᱭᱚᱱ ᱠᱚ ᱠᱷᱟᱱᱰᱟᱣ ᱮᱫᱟ ᱟᱨ ᱱᱮᱛᱟᱨ ᱠᱚ ᱢᱮᱱᱠᱷᱟᱱ ᱱᱤᱛ ᱦᱚᱸ ᱠᱤᱪᱷᱩᱜᱟᱱ ᱛᱤᱨᱞᱟᱹ ᱢᱮᱱᱟᱜ ᱟᱠᱟᱫ ᱠᱚ ᱜᱮᱭᱟ ᱡᱟᱦᱟᱸᱭ ᱵᱟᱦᱨᱮ ᱠᱟᱹᱢᱤ ᱥᱮᱱᱚᱜ ᱞᱟᱜᱟᱣ ᱟᱠᱚ ᱠᱟᱱᱟ ᱥᱮᱱᱚᱜ ᱞᱟᱹᱠᱛᱤ ᱟᱠᱚ ᱠᱟᱱᱟ ᱵᱟᱫᱷᱟ ᱫᱚ ᱢᱮᱱᱟᱜ ᱟᱠᱟᱫ ᱜᱮᱭᱟ ᱩᱱᱫᱤᱱ ᱠᱷᱚᱱᱜᱮ ᱞᱟᱹᱭ ᱟᱹᱜᱩ ᱠᱟᱫᱟ ᱠᱚ ᱡᱮ ᱛᱤᱨᱞᱟᱹ ᱠᱚᱫᱚ ᱚᱲᱟᱜ ᱨᱮ ᱚᱲᱟᱜ ᱨᱮᱭᱟᱜ ᱠᱟᱹᱢᱤ ᱠᱚᱜᱮ ᱠᱚ ᱥᱟᱢᱵᱲᱟᱣᱟ ᱥᱟᱢᱴᱟᱣ ᱜᱮᱭᱟ ᱵᱟᱦᱨᱮ ᱨᱮᱱᱟᱜ ᱠᱟᱹᱢᱤ ᱠᱚᱫᱚ ᱵᱟᱝ ᱢᱮᱱᱠᱷᱟᱱ ᱱᱮᱛᱟᱨ ᱛᱤᱨᱞᱟᱹ ᱫᱚ ᱵᱟᱦᱨᱮ ᱠᱚᱦᱚᱸ ᱠᱚ ᱵᱟᱦᱨᱮ ᱨᱮᱭᱟᱜ ᱚᱲᱟᱜ ᱥᱟᱶᱛᱮ ᱵᱟᱦᱨᱮ ᱨᱮᱭᱟᱜ ᱵᱟᱱᱟᱨ ᱠᱟᱹᱢᱤ ᱜᱮᱠᱚ ᱥᱟᱢᱴᱟᱣᱮᱜᱼᱟ ᱥᱟᱢᱴᱟᱣ ᱠᱚ ᱫᱟᱲᱮᱭᱟᱜ ᱠᱟᱱᱟ ᱟᱨ ᱛᱤᱨᱞᱟᱹ ᱠᱚᱣᱟᱜ ᱟᱹᱭᱫᱟᱹᱨ ᱧᱟᱢ ᱠᱟᱛᱮ ᱟᱠᱚ ᱞᱮᱠᱟᱛᱮ ᱵᱟᱧᱪᱟᱜ ᱫᱚ ᱱᱤᱭᱟᱹ ᱫᱚ ᱢᱟᱲᱟᱝ ᱢᱟᱨᱟᱝ ᱧᱟᱢ ᱟᱠᱟᱱ ᱛᱟᱠᱚᱣᱟ ᱟᱨᱦᱚᱸ ᱛᱤᱨᱞᱟᱹ ᱠᱚᱣᱟᱜ ᱡᱟᱦᱟᱸ ᱠᱚᱨᱮ ᱵᱟᱫᱷᱟ ᱢᱮᱱᱟᱜ ᱟᱠᱟᱫᱟ ᱟᱹᱰᱤᱜᱟᱱ ᱴᱷᱟᱶ ᱠᱚᱨᱮ ᱛᱤᱨᱞᱟᱹ ᱠᱚᱫᱚ ᱪᱟᱞᱟᱜ ᱢᱟᱱᱟ ᱜᱮᱭᱟ ᱱᱤᱛ ᱦᱚᱸ ᱡᱟᱦᱟᱸ ᱠᱚᱨᱮ ᱛᱤᱨᱞᱟᱹ ᱠᱚ ᱵᱟᱝ ᱠᱚ ᱱᱤᱝᱠᱟᱹ ᱥᱟᱫᱷᱟᱨᱚᱱ ᱛᱤᱨᱞᱟᱹ ᱠᱚᱫᱚ ᱵᱟᱝ ᱠᱚ ᱥᱮᱱ ᱦᱚᱪᱚ ᱟᱠᱚᱣᱟ ᱟᱹᱰᱤᱜᱟᱱ ᱠᱟᱛᱷᱟ ᱠᱚ ᱢᱮᱛᱟ ᱠᱚᱣᱟ ᱱᱤᱭᱟᱹ ᱠᱚ ᱠᱷᱚᱱ ᱟᱹᱰᱤ ᱥᱟᱦᱟᱨᱮ ᱢᱮᱱᱟᱜ ᱠᱟᱜ ᱠᱚᱣᱟ ᱢᱮᱱᱠᱷᱟᱱ ᱡᱟᱦᱟᱸᱭ ᱚᱞᱚᱜ ᱯᱚᱲᱦᱚᱱ ᱵᱟᱲᱟᱭᱟᱭ ᱩᱱᱤ ᱛᱤᱨᱞᱟᱹ ᱫᱚ ᱢᱟᱲᱟᱝ ᱛᱮᱠᱚ ᱥᱮᱱ ᱦᱚᱪᱚ ᱟᱭᱟ ᱥᱮ ᱩᱱᱤᱭᱟᱜ ᱠᱟᱹᱢᱤ ᱫᱚ ᱞᱚᱜᱚᱱ ᱠᱚ ᱠᱚᱨᱟᱣ ᱥᱟᱹᱛᱼᱟ ᱢᱮᱱᱠᱷᱟᱱ ᱡᱟᱦᱟᱸᱭ ᱛᱤᱨᱞᱟᱹ ᱱᱤᱛ ᱦᱚᱸ ᱠᱤ ᱱᱤᱛᱦᱚᱸ ᱠᱤᱪᱷᱩ ᱜᱟᱱ ᱛᱤᱨᱞᱟᱹ ᱢᱮᱱᱟᱜ ᱠᱟᱜ ᱠᱚᱣᱟ ᱡᱟᱦᱟᱸᱭ ᱠᱚ ᱚᱞᱚᱜ ᱯᱚᱲᱦᱚᱱ ᱵᱮᱥ ᱞᱮᱠᱟ ᱵᱟᱠᱚ ᱵᱟᱲᱟᱭᱟ ᱢᱮᱱᱠᱷᱟᱱ ᱟᱠᱚᱣᱟᱜ ᱟᱠᱚᱣᱟᱜ ᱟᱹᱭᱫᱟᱹᱨ ᱞᱟᱹᱜᱤᱫ ᱛᱮᱫᱚ ᱟᱠᱚ ᱵᱟᱧᱪᱟᱣ ᱞᱟᱜᱟᱣ ᱠᱚᱣᱟ ᱤᱱᱠᱟᱹᱛᱮ ᱟᱹᱰᱤᱜᱟᱱ ᱛᱤᱨᱞᱟᱹ ᱢᱮᱱᱟᱜ ᱠᱟᱜ ᱠᱚᱣᱟ ᱡᱟᱦᱟᱸᱭ ᱠᱚ ᱯᱚᱲᱦᱚᱱ ᱵᱷᱟᱜᱮ ᱴᱷᱤᱠ ᱠᱚ ᱵᱟᱲᱟᱭᱟ ᱩᱱᱠᱩ ᱫᱚ ᱢᱟᱲᱟᱝ ᱠᱟᱱᱟ ᱠᱚ ᱟᱹᱰᱤ ᱠᱚ ᱢᱟᱲᱟᱝ ᱠᱟᱱᱟ ᱢᱮᱱᱠᱷᱟᱱ ᱡᱟᱦᱟᱸᱭ ᱠᱚ ᱯᱚᱲᱦᱚᱱ ᱵᱟᱠᱚ ᱵᱟᱲᱟᱭᱟ ᱩᱱᱠᱩ ᱫᱚ ᱵᱟᱝᱠᱚ ᱞᱟᱦᱟ ᱦᱚᱪᱚ ᱠᱟᱜ ᱠᱚᱣᱟ ᱱᱤᱝᱠᱟᱹ ᱦᱚᱸ ᱟᱹᱰᱤ ᱟᱢᱫᱟ ᱧᱮᱞ ᱧᱟᱢ ᱠᱟᱱ ᱜᱮᱭᱟ ᱚᱱᱟᱛᱮ ᱱᱤᱭᱟᱹ ᱵᱟᱫᱷᱟ ᱫᱚ ᱢᱮᱱᱟᱜ ᱟᱠᱟᱫ ᱜᱮᱭᱟ ᱟᱨ ᱱᱤᱭᱟᱹ ᱠᱚ ᱵᱟᱫᱷᱟ ᱨᱮᱭᱟᱜ ᱫᱚᱠᱚ ᱥᱟᱢᱟᱝᱼᱚᱜ ᱠᱟᱱᱟ ᱥᱟᱱᱟᱢ ᱠᱚᱜᱮ